ᱥᱚᱨᱠᱟᱨ ᱢᱤᱫᱴᱮᱱ ᱥᱟᱸᱣᱟᱨ ᱥᱠᱤᱢᱮ ᱪᱟᱹᱞᱩ ᱟᱠᱟᱫᱟ ᱚᱱᱟ ᱥᱠᱤᱢ ᱨᱮᱭᱟᱜ ᱧᱩᱛᱩᱢ ᱦᱩᱭᱩᱜ ᱠᱟᱱᱟ ᱥᱟᱥᱛᱷᱚ ᱥᱟᱛᱷᱤ ᱱᱚᱣᱟ ᱥᱠᱤᱢ ᱫᱚ ᱤᱧᱦᱚᱧ ᱧᱟᱢ ᱟᱠᱟᱫᱟ ᱟᱨ ᱱᱚᱣᱟ ᱥᱠᱤᱢ ᱫᱚ ᱩᱱᱠᱩ ᱜᱮᱠᱚ ᱧᱟᱢᱟ ᱡᱟᱦᱟᱸᱭ ᱨᱮᱸᱜᱮᱡ ᱦᱚᱲ ᱞᱟᱹᱴᱩ ᱞᱟᱹᱴᱩ ᱨᱳᱜᱽ ᱦᱩᱭ ᱞᱮᱱ ᱛᱟᱠᱚ ᱠᱷᱟᱱ ᱪᱤᱠᱤᱛᱥᱟ ᱥᱮ ᱦᱚᱥᱯᱤᱴᱟᱞ ᱪᱟᱞᱟᱜ ᱨᱮᱭᱟᱜ ᱠᱷᱚᱨᱚᱪ ᱵᱟᱹᱱᱩᱜ ᱛᱟᱠᱚᱣᱟ ᱩᱱᱠᱩ ᱨᱮᱸᱜᱮᱡ ᱦᱚᱲ ᱞᱟᱹᱜᱤᱫ ᱜᱮ ᱱᱚᱣᱟ ᱥᱠᱤᱢ ᱫᱚ